ᱤᱧ ᱢᱤᱫᱴᱟᱱ ᱟᱝᱜᱽᱨᱚᱵ ᱥᱮ ᱫᱚᱛᱚᱧ ᱨᱚᱜ ᱦᱚᱪᱚ ᱞᱮᱫᱟ ᱯᱨᱚᱛᱷᱚᱢ ᱫᱚᱧ ᱠᱩᱥᱤᱭᱟᱠᱟᱫ ᱛᱟᱦᱮᱱᱚᱜᱼᱟ ᱠᱤᱱᱛᱩ ᱯᱷᱤᱴᱱᱮᱥ ᱢᱟᱱᱮ ᱨᱚᱜ ᱩᱞᱴᱟᱹ ᱯᱟᱞᱴᱟ ᱦᱩᱭ ᱠᱟᱠᱱᱟᱜ ᱛᱮ ᱵᱟᱹᱧ ᱠᱩᱥᱤᱭᱟᱠᱟᱣᱫᱟ